ᱤᱧ ᱱᱚᱝᱠᱟᱱᱟᱜ ᱢᱤᱫᱴᱟᱝ ᱞᱟᱠᱪᱟᱨ ᱥᱮᱨᱮᱧᱤᱧ ᱵᱟᱲᱟᱭᱟ ᱡᱟᱦᱟᱸ ᱫᱚ ᱨᱚᱜᱷᱩᱱᱟᱛᱷ ᱢᱩᱨᱢᱩᱭ ᱚᱞ ᱟᱠᱟᱜᱼᱟ ᱚᱞ ᱢᱮᱱᱟᱜ ᱛᱟᱢᱟ ᱨᱚᱲ ᱛᱟᱢᱟ ᱫᱷᱚᱨᱚᱢ ᱢᱮᱱᱟᱜ ᱛᱟᱢᱟ ᱟᱢᱦᱚᱸ ᱢᱮᱱᱟᱢ ᱫᱷᱚᱨᱚᱢ ᱢᱮᱱᱟᱜ ᱛᱟᱢᱟ ᱟᱢᱦᱚᱸ ᱢᱮᱱᱟᱢ ᱚᱞᱮᱢ ᱟᱫ ᱞᱮᱨᱮ ᱨᱚᱲᱮᱢ ᱟᱫ ᱞᱮᱨᱮ ᱫᱷᱚᱨᱚᱢᱮᱢ ᱟᱫ ᱞᱮᱨᱮ ᱟᱢᱦᱚᱢ ᱟᱫᱚᱜ ᱫᱷᱚᱨᱚᱢᱮᱢ ᱟᱫ ᱞᱮᱨᱮ ᱟᱢᱦᱚᱢ ᱟᱫᱚᱜ ᱟᱢᱟᱜ ᱚᱲᱟᱜ ᱞᱟᱹᱜᱤᱫ ᱟᱢᱟᱜ ᱫᱩᱣᱟᱹᱨ ᱞᱟᱹᱜᱤᱫ ᱚᱠᱚᱭ ᱫᱚ ᱵᱟᱭ ᱧᱮᱞᱟ ᱟᱢᱜᱮᱢ ᱧᱮᱞ ᱚᱠᱚᱭ ᱫᱚ ᱵᱟᱭ ᱧᱮᱞᱟ ᱟᱢ ᱜᱮᱢ ᱧᱮᱞ ᱚᱱᱟᱫᱚ ᱯᱚᱸᱰᱤᱛ ᱨᱚᱜᱷᱩᱱᱟᱛᱷ ᱢᱩᱨᱢᱩᱭ ᱚᱞ ᱟᱠᱟᱫᱟ ᱱᱚᱣᱟ ᱯᱩᱛᱷᱤ ᱫᱚ ᱟᱨ ᱱᱚᱣᱟ ᱯᱩᱛᱷᱤ ᱯᱟᱲᱦᱟᱣ ᱠᱟᱛᱮᱫ ᱟᱹᱰᱤ ᱫᱩᱠ ᱜᱤᱧ ᱵᱩᱡᱷᱟᱹᱣ ᱮᱫᱟ ᱪᱮᱫᱟᱜ ᱥᱮ ᱟᱵᱚ ᱥᱟᱱᱛᱟᱲ ᱦᱚᱯᱚᱱ ᱟᱹᱰᱤ ᱛᱟᱭᱚᱢ ᱨᱮ ᱢᱮᱱᱟᱜ ᱵᱚᱱᱟ ᱟᱨ ᱥᱟᱱᱛᱟᱞ ᱯᱟᱹᱨᱥᱤ ᱥᱮᱬᱟ ᱞᱟᱹᱜᱤᱫᱼᱛᱮ ᱟᱹᱛᱩ ᱟᱛᱩ ᱚᱞ ᱤᱛᱩᱱ ᱟᱥᱲᱟ ᱵᱚᱱ ᱪᱟᱹᱞᱩᱭᱟ ᱟᱨ ᱟᱨᱦᱚᱸ ᱦᱚᱲ ᱠᱚᱦᱚᱸ ᱱᱚᱝᱠᱟ ᱜᱮᱵᱚᱱ ᱥᱮᱪᱮᱫ ᱠᱚᱣᱟ ᱜᱤᱫᱟᱹᱨ ᱠᱚ ᱥᱮ ᱟᱭᱳᱼᱵᱟᱵᱟ ᱠᱚ ᱥᱮ ᱫᱤᱫᱤ ᱛᱮᱠᱚ ᱠᱚ ᱡᱚᱛᱚ ᱠᱚᱜᱮ ᱟᱵᱚᱣᱟᱜ ᱟᱭᱳ ᱟᱲᱟᱝ ᱫᱚᱵᱚᱱ ᱥᱮᱬᱟᱭᱟ ᱟᱨ ᱡᱟᱦᱟᱸᱞᱮᱠᱟ ᱫᱩ ᱦᱟᱡᱟᱨ ᱯᱚᱪᱤᱥ ᱛᱮ ᱟᱵᱚ ᱡᱚᱛᱚ ᱠᱚᱜᱮ ᱵᱚᱱ ᱥᱮᱪᱮᱫᱚᱜᱼᱢᱟ ᱟᱨ ᱟᱵᱚᱣᱟᱜ ᱡᱟᱱᱟᱢ ᱯᱟᱹᱨᱥᱤ ᱥᱟᱱᱛᱟᱞᱤ ᱚᱞ ᱵᱚᱱ ᱥᱮᱬᱟᱭᱼᱢᱟ ᱡᱚᱛᱚ ᱠᱚᱴᱷᱮᱱ ᱜᱮ ᱱᱤᱭᱟᱹ ᱫᱚ ᱱᱮᱦᱚᱨ ᱛᱟᱦᱮᱱ ᱠᱟᱱᱟ ᱟᱨ ᱤᱧᱦᱚᱸ ᱱᱚᱝᱠᱟᱜᱮ ᱟᱨᱦᱚᱸ ᱢᱟᱲᱟᱝ ᱥᱮᱫ ᱥᱮᱱ ᱪᱟᱞᱟᱣ ᱠᱟᱛᱮᱫ ᱟᱨᱦᱚᱸ ᱠᱚ ᱤᱧᱦᱚᱸ ᱱᱚᱝᱠᱟᱜᱮᱧ ᱞᱟᱹᱭᱟ ᱠᱚᱣᱟ ᱱᱚᱣᱟ ᱥᱟᱱᱛᱟᱞᱤ ᱤᱛᱩᱱ ᱟᱥᱲᱟ ᱜᱚᱴᱟ ᱟᱹᱛᱩ ᱟᱹᱛᱩᱜᱮ ᱠᱷᱩᱞᱟᱹᱣ ᱫᱚᱨᱠᱟᱨ ᱟᱨ ᱡᱚᱛᱚ ᱜᱮᱵᱚᱱ ᱥᱮᱪᱮᱫᱚᱜᱼᱢᱟ ᱟᱨ ᱢᱚᱡᱽ ᱛᱮᱜᱮᱵᱚᱱ ᱯᱟᱲᱦᱟᱜᱼᱢᱟ ᱟᱨ ᱟᱵᱚᱫᱚ ᱥᱟᱱᱛᱟᱲ ᱠᱟᱱᱟᱵᱚᱱ ᱥᱟᱱᱛᱟᱲᱤ ᱛᱮᱜᱮᱵᱚᱱ ᱨᱚᱲᱟ ᱟᱨ ᱥᱟᱱᱛᱟᱲᱤ ᱛᱮᱜᱮᱵᱚᱱ ᱯᱟᱲᱦᱟᱜᱼᱟ ᱟᱵᱚᱣᱟᱜ ᱫᱚ ᱱᱚᱣᱟᱜᱮ ᱯᱮᱦᱪᱟᱱ ᱠᱟᱱᱟ ᱟᱨ ᱡᱚᱛᱚ ᱠᱚᱜᱮᱵᱚᱱ ᱯᱟᱲᱦᱟᱜᱼᱟ ᱟᱨ ᱦᱤᱱᱫᱤ ᱩᱨᱫᱩᱜ ᱮᱴᱟᱜ ᱵᱷᱟᱥᱟ ᱫᱚ ᱵᱟᱵᱚᱱ ᱯᱟᱲᱦᱟᱜᱼᱟ ᱟᱵᱚᱣᱟᱜ ᱥᱟᱱᱛᱟᱲ ᱵᱷᱟᱥᱟ ᱜᱮᱵᱚᱱ ᱯᱟᱲᱦᱟᱜᱼᱟ ᱟᱵᱚᱣᱟᱜ ᱡᱟᱱᱟᱢ ᱨᱚᱲ ᱜᱮ ᱟᱹᱰᱤ ᱥᱤᱵᱤᱞᱟ ᱟᱨ ᱟᱵᱚᱫᱚ ᱥᱟᱱᱛᱟᱲ ᱠᱟᱱᱟᱵᱚᱱ ᱥᱟᱱᱛᱟᱲ ᱛᱮᱜᱮᱵᱚᱱ ᱯᱟᱲᱦᱟᱜᱼᱟ ᱚᱞᱟᱵᱚᱱ ᱟᱨ ᱵᱟᱝᱠᱷᱟᱱ ᱟᱵᱚᱣᱟᱜ ᱯᱮᱦᱪᱟᱱ ᱫᱚ ᱵᱟᱭ ᱛᱟᱦᱮᱱᱟ ᱡᱩᱫᱤ ᱵᱟᱵᱚᱱ ᱥᱮᱬᱟᱭᱟ ᱱᱚᱶᱟ ᱠᱚ ᱮᱱᱠᱷᱟᱱ ᱪᱤᱠᱟᱹᱛᱮ ᱞᱟᱦᱟᱥᱮᱫ ᱫᱚᱵᱚᱱ ᱪᱟᱞᱟᱜᱼᱟ ᱡᱟᱦᱟᱸ ᱞᱮᱠᱟᱛᱮ ᱯᱚᱸᱪᱤᱥ ᱨᱮᱵᱚᱱ ᱡᱟᱛᱮ ᱠᱩᱨᱩᱢᱩᱴᱩ ᱠᱟᱛᱮᱵᱚᱱ ᱥᱮᱪᱮᱫᱚᱜᱼᱢᱟ ᱡᱟᱦᱟᱸ ᱛᱤᱱᱟᱹᱜᱼᱜᱮ ᱟᱵᱚ ᱫᱟᱹᱭ ᱛᱮᱠᱚ ᱟᱭᱳ ᱛᱮᱠᱚ ᱵᱟᱵᱟ ᱛᱟᱠᱚ ᱥᱮ ᱦᱚᱯᱚᱱ ᱵᱚᱭᱦᱟ ᱠᱚ ᱢᱮᱱᱟᱜ ᱠᱚᱣᱟ ᱡᱚᱛᱚ ᱠᱚᱜᱮ ᱟᱵᱚ ᱥᱟᱱᱛᱟᱞ ᱯᱟᱲᱦᱟᱣ ᱨᱮᱵᱚᱱ ᱠᱩᱨᱩᱢᱩᱴᱩᱭᱟ ᱟᱨ ᱫᱩ ᱦᱟᱡᱟᱨ ᱯᱚᱸᱪᱤᱥ ᱛᱮᱵᱚᱱ ᱡᱮᱛᱮ ᱠᱚᱜᱮᱵᱚᱱ ᱥᱮᱪᱮᱫᱚᱜᱼᱟ